ᱯᱚᱱᱨᱚᱭ ᱟᱜᱚᱥᱴᱚ ᱥᱟᱫᱷᱤᱱᱚᱛᱟ ᱫᱤᱵᱚᱥ ᱯᱟᱸᱪᱮᱭ ᱥᱮᱯᱴᱮᱢᱵᱚᱨ ᱥᱤᱠᱠᱷᱚᱠ ᱫᱤᱵᱚᱥ ᱵᱟᱭᱤᱥᱮ ᱰᱤᱥᱮᱢᱵᱚᱨ ᱥᱟᱱᱛᱟᱞᱤ ᱢᱟᱛᱨᱤ ᱫᱮᱵᱤ ᱫᱤᱵᱚᱥ ᱮᱠᱩᱥᱮ ᱯᱷᱮᱵᱨᱩᱣᱟᱨᱤ ᱵᱟᱝᱞᱟ ᱢᱟᱛᱨᱤ ᱫᱤᱵᱚᱥ ᱟᱨ ᱮᱜᱟᱨᱚᱭ ᱯᱷᱮᱵᱨᱩᱣᱟᱨᱤ ᱥᱩᱵᱷᱟᱥᱪᱚᱱᱫᱨᱚ ᱵᱚᱥᱩ ᱡᱚᱱᱢᱚ ᱫᱤᱵᱚᱥ